ᱦᱮᱸ ᱫᱟᱨᱟᱭ ᱠᱟᱱ ᱱᱟᱦᱟᱜ ᱦᱤᱡᱩᱜ ᱠᱟᱱ ᱥᱤᱫᱷᱩ ᱠᱟᱱᱩ ᱦᱩᱞᱢᱟᱦᱟ ᱤᱫᱤ ᱠᱟᱛᱮ ᱱᱚᱣᱟᱛᱮ

ᱥᱟᱶ ᱢᱤᱫᱴᱟᱝ ᱥᱟᱸᱜᱷᱟᱨ ᱢᱟᱦᱟ ᱞᱟᱹᱜᱤᱫ ᱦᱚᱲᱢᱚ ᱫᱟᱲᱮ ᱟᱨ ᱠᱟᱹᱣᱰᱤ ᱟᱹᱨᱤ ᱫᱟᱲᱮ ᱞᱮᱠᱟᱛᱮ ᱦᱚᱲᱢᱚ ᱫᱟᱲᱮ ᱞᱮᱠᱟᱛᱮ ᱫᱚ ᱥᱤᱧᱼᱧᱤᱫᱟᱹ ᱠᱷᱟᱴᱟᱣᱛᱮ ᱦᱩᱭᱩᱜᱼᱟ ᱵᱟᱝᱠᱷᱟᱱ ᱚᱱᱟ ᱠᱟᱹᱢᱤ ᱵᱟᱝ ᱯᱩᱨᱩᱱᱚᱜᱼᱟ ᱵᱟᱝ ᱦᱩᱭ ᱫᱟᱲᱮᱭᱟᱜᱼᱟ ᱢᱟᱨᱟᱝ ᱥᱮ ᱢᱟᱨᱟᱝ ᱥᱟᱸᱜᱮ ᱠᱷᱚᱱ ᱥᱟᱸᱜᱮ ᱦᱚᱲ ᱡᱮᱢᱚᱱ ᱥᱮᱴᱮᱨᱚᱜ ᱚᱱᱟ ᱞᱟᱹᱜᱤᱫᱛᱮ ᱥᱤᱧᱼᱧᱤᱫᱟᱹ ᱠᱟᱹᱢᱤ ᱦᱩᱭᱩᱜᱼᱟ ᱦᱚᱲᱠᱚ ᱜᱚᱲᱚᱜ ᱵᱟᱠᱚ ᱜᱚᱲᱚᱜ ᱡᱟᱦᱟᱸᱜᱮ ᱱᱚᱣᱟ ᱱᱟᱦᱟᱜ ᱯᱩᱨᱟᱹᱣ ᱛᱮᱜᱮ ᱦᱩᱭᱩᱜᱼᱟ

ᱛᱚᱱ ᱢᱚᱱ ᱫᱷᱚᱱ ᱡᱮᱢᱚᱱ ᱦᱚᱲᱢᱚ ᱫᱟᱲᱮ ᱢᱚᱱ ᱫᱟᱲᱮ ᱵᱟᱱᱟᱨ ᱢᱮᱥᱟ ᱠᱟᱛᱮᱫ ᱠᱟᱹᱢᱤ ᱨᱮᱱᱟᱜ ᱚᱱᱟ ᱠᱟᱹᱢᱤ ᱯᱩᱨᱟᱹᱣᱜᱼᱟ ᱚᱱᱟ ᱞᱟᱹᱜᱤᱫ ᱛᱮᱫᱚ ᱥᱤᱧ ᱚᱠᱟ ᱧᱤᱫᱟᱹ ᱚᱠᱟ ᱫᱟᱜ ᱡᱚᱢ ᱫᱟᱠᱟ ᱡᱚᱢ ᱫᱟᱜ ᱫᱟᱠᱟ ᱠᱚ ᱦᱤᱲᱤᱧ ᱜᱚᱫᱚᱜᱼᱟ ᱛᱚᱵᱮ ᱮᱱᱟᱝ ᱚᱱᱠᱟᱱ ᱠᱟᱹᱢᱤ ᱯᱩᱨᱩᱱᱚᱜᱼᱟ ᱟᱨ ᱵᱟᱝᱠᱷᱟᱱ ᱚᱱᱠᱟᱱ ᱠᱟᱹᱢᱤ ᱫᱚ ᱵᱟᱝ ᱯᱩᱨᱩᱱ ᱫᱟᱲᱮᱭᱟᱜ ᱟᱢ ᱪᱮᱫᱟᱜ ᱥᱮ ᱱᱚᱣᱟ ᱞᱮᱠᱟᱱᱟᱜ ᱠᱟᱹᱢᱤᱨᱮ ᱵᱟᱵᱚᱱ ᱜᱚᱲᱚᱜᱼᱟ ᱵᱟᱵᱚᱱ ᱥᱩᱱᱫᱚᱨᱚᱜᱼᱟ ᱟᱨ ᱥᱤᱧᱼᱧᱤᱫᱟᱹ ᱵᱟᱢ ᱠᱟᱹᱢᱤ ᱠᱷᱟᱱ ᱩᱱᱠᱩ ᱠᱚ ᱮᱢ ᱟᱠᱟᱫ ᱵᱟᱵᱟ ᱥᱤᱫᱷᱩ ᱠᱟᱱᱦᱩ ᱯᱷᱩᱞᱚ ᱡᱷᱟᱱᱚ ᱟᱠᱚᱣᱟᱜ ᱟᱠᱚᱣᱟᱜ ᱠᱩᱠᱢᱩ ᱵᱟᱝ ᱯᱩᱨᱟᱹᱣᱚᱜᱼᱟ ᱚᱱᱟ ᱞᱮᱠᱟᱛᱮ ᱱᱤᱡᱮᱨᱟᱜ ᱵᱟᱝ ᱧᱮᱞ ᱠᱟᱛᱮᱫ ᱤᱱᱟᱹᱫᱤᱱ ᱫᱚ ᱥᱤᱧᱼᱧᱤᱫᱟᱹ ᱠᱟᱹᱢᱤᱛᱮ ᱦᱩᱭᱩᱜᱼᱟ ᱵᱟᱝᱠᱷᱟᱱ ᱵᱟᱝ ᱜᱟᱱᱚᱜᱼᱟ ᱫᱷᱟᱹᱨᱛᱤᱨᱮ ᱢᱟᱱᱢᱤ ᱞᱮᱠᱟ ᱧᱮᱞᱚᱜ ᱠᱷᱟᱱ ᱫᱚ ᱚᱱᱟ ᱞᱮᱠᱟᱛᱮ ᱪᱷᱩᱴᱟᱹᱣ ᱠᱚ ᱛᱟᱦᱮᱱ ᱥᱟᱡᱟᱣ ᱥᱟᱯᱲᱟᱣ